ᱦᱮᱸ ᱤᱧ ᱠᱩᱥᱤᱭᱟᱜ ᱢᱤᱫᱴᱟᱝ ᱠᱞᱟᱥᱤᱠ ᱯᱩᱛᱷᱤ ᱨᱮᱭᱟᱜ ᱦᱟᱨᱰ ᱠᱚᱯᱤ ᱢᱮᱱᱟᱜᱼᱟ ᱡᱟᱦᱟᱸ ᱨᱮᱫᱚ ᱜᱩᱨᱩ ᱜᱚᱢᱠᱮ ᱚᱞᱟᱠᱟᱫ ᱞᱟᱠᱪᱟᱨ ᱥᱮᱨᱮᱧ ᱯᱩᱛᱷᱤ ᱟᱨ ᱱᱚᱣᱟ ᱯᱩᱛᱷᱤ ᱢᱟᱲᱟᱝ ᱤᱧᱴᱷᱮᱱ ᱛᱟᱦᱮᱸ ᱠᱟᱱᱟ ᱢᱮᱱᱠᱷᱟᱱ ᱤᱧᱤᱡ ᱜᱟᱛᱮᱭ ᱠᱚᱭ ᱞᱤᱫᱤᱧ ᱛᱟᱦᱮᱸᱫ ᱟᱨ ᱩᱱᱤᱫᱚᱭ ᱟᱫᱼᱠᱟᱫ ᱛᱤᱧᱟᱹ ᱯᱟᱱᱛᱮ ᱛᱮᱦᱚᱸ ᱵᱟᱭ ᱧᱟᱢ ᱫᱟᱲᱮᱭᱟᱜ ᱠᱟᱱᱟ ᱟᱨ ᱱᱤᱛᱳᱜ ᱤᱧ ᱚᱠᱟᱨᱤᱧ ᱧᱟᱢᱟ ᱟᱹᱰᱤ ᱥᱮᱸᱫᱽᱨᱟ ᱵᱟᱲᱟ ᱠᱟᱛᱮᱫ ᱱᱚᱣᱟ ᱯᱚᱛᱚᱵ ᱤᱧ ᱦᱟᱛᱟᱣ ᱞᱮᱫᱟ ᱛᱤᱱᱟᱹᱜ ᱱᱟᱯᱟᱭ ᱱᱟᱯᱟᱭ ᱥᱟᱱᱛᱟᱲ ᱥᱟᱶᱛᱟ ᱨᱮᱭᱟᱜ ᱥᱟᱛᱟᱲ ᱥᱟᱶᱛᱟ ᱨᱮᱭᱟᱜ ᱡᱟᱱᱟᱢ ᱠᱷᱚᱱ ᱜᱩᱡᱩᱜ ᱫᱷᱟᱹᱨᱤᱡᱟᱜ ᱞᱮᱠ ᱵᱷᱮᱜᱽ ᱨᱮᱭᱟᱜ ᱥᱮᱨᱮᱧ ᱚᱞ ᱛᱟᱦᱮᱸ ᱞᱮᱱᱟ ᱟᱹᱰᱤ ᱫᱩᱠᱜᱤᱧ ᱵᱩᱡᱷᱟᱹᱣᱮᱫᱟ ᱱᱚᱣᱟ ᱞᱟᱠᱪᱟᱨ ᱥᱮᱨᱮᱧ ᱯᱩᱛᱷᱤ ᱫᱚ ᱟᱹᱰᱤ ᱵᱟᱹᱲᱛᱤᱧ ᱠᱩᱥᱤᱭᱟᱜ ᱛᱟᱦᱮᱸᱫ ᱢᱮᱱᱠᱷᱟᱱ ᱱᱤᱛᱳᱜ ᱫᱚ ᱚᱨᱤᱡᱤᱱᱮᱞ ᱫᱚ ᱵᱟᱝ ᱠᱟᱛᱮᱫ ᱱᱚᱣᱟ ᱨᱮᱭᱟᱜ ᱦᱟᱨᱰ ᱠᱚᱯᱤᱜᱮ ᱢᱮᱱᱟᱜᱼᱟ ᱟᱨ ᱪᱮᱫ ᱮᱢ ᱪᱤᱠᱟᱹ ᱫᱟᱲᱮᱭᱟᱜᱼᱟ ᱛᱤᱱᱟᱹᱜ ᱠᱚᱥᱴᱚᱛᱤᱧ ᱦᱟᱛᱟᱣ ᱞᱮᱫᱟ ᱢᱮᱱᱠᱷᱟᱱ ᱱᱤᱛᱳᱜ ᱚᱱᱟ ᱥᱟᱸᱜᱷᱟᱨ ᱨᱮᱦᱚᱸᱧ ᱪᱮᱧ ᱥᱮᱸᱫᱽᱨᱟ ᱨᱮᱦᱚᱸ ᱚᱱᱟᱫᱚ ᱟᱨᱦᱚᱸ ᱵᱟᱹᱧ ᱧᱟᱢ ᱠᱮᱭᱟ ᱩᱱᱟᱹᱜ ᱱᱟᱯᱟᱭ ᱯᱩᱛᱷᱤ ᱛᱤᱧ ᱛᱟᱦᱮᱸ ᱠᱟᱱᱟ